ᱤᱧᱟᱹᱜ ᱦᱚᱴᱚᱜ ᱦᱟᱹᱥᱩ ᱪᱟᱵᱟᱭ ᱞᱟᱹᱜᱤᱫᱛᱮ ᱟᱛᱳ ᱦᱚᱲ ᱛᱟᱞᱟᱛᱮ ᱩᱯᱠᱟᱹᱨ ᱦᱚᱴᱚᱜ ᱦᱟᱹᱥᱩ ᱞᱮᱠᱷᱟᱱ ᱤᱧ ᱪᱮᱫ ᱠᱟᱹᱢᱤ ᱠᱟᱹᱥᱱᱤ ᱦᱚᱸ ᱵᱟᱹᱧ ᱫᱟᱲᱮᱭᱟᱜᱼᱟ ᱟᱨ ᱥᱩᱨ ᱥᱩᱯᱩᱨ ᱚᱲᱟᱜ ᱠᱚ ᱛᱟᱦᱮᱸ ᱞᱮᱱᱠᱷᱟᱱ ᱦᱚᱲ ᱠᱚᱦᱚᱸ ᱦᱚᱴᱚᱜ ᱢᱟᱞᱤᱥ ᱦᱚᱪᱚ ᱫᱟᱲᱮ ᱟᱠᱚᱣᱟᱢ ᱠᱟᱹᱢᱤ ᱠᱟᱥᱱᱤ ᱟᱸᱡᱚᱢ ᱦᱚᱪᱚ ᱫᱟᱲᱮ ᱟᱠᱚᱣᱟ